ᱤᱧ ᱢᱟ ᱯᱟᱣᱨᱟᱧ ᱯᱟᱨᱣᱟ ᱢᱟᱞᱮ ᱟᱹᱥᱩᱞ ᱟᱠᱟᱫ ᱠᱚᱜᱮᱭᱟ ᱟᱫᱚ ᱤᱧᱫᱚ ᱟᱹᱰᱤᱜᱟᱱ ᱟᱭᱢᱟ ᱚᱱᱠᱟ ᱪᱮᱬᱮ ᱦᱚᱧ ᱟᱹᱥᱩᱞ ᱟᱠᱟᱫ ᱠᱚᱣᱟ ᱡᱟᱦᱟᱸ ᱞᱮᱠᱟ ᱜᱩᱸᱰᱨᱤ ᱪᱮᱬᱮᱧ ᱟᱹᱥᱩᱞ ᱟᱠᱟᱫ ᱠᱚᱣᱟ ᱯᱟᱣᱨᱟ ᱦᱚᱧ ᱞᱮ ᱟᱹᱥᱩᱞ ᱟᱠᱟᱫ ᱠᱚᱣᱟ ᱟᱨ ᱢᱤᱨᱩ ᱪᱮᱬᱮ ᱦᱚᱧ ᱟᱹᱥᱩᱞ ᱟᱠᱟᱫ ᱠᱚᱣᱟ ᱴᱤᱜᱼᱴᱚᱲᱚᱜ ᱤᱧ ᱟᱹᱥᱩᱞ ᱟᱠᱟᱫ ᱠᱚᱣᱟ ᱟᱨ ᱩᱱᱠᱩ ᱞᱟᱹᱜᱤᱫ ᱡᱚᱢ ᱧᱩ ᱞᱟᱹᱜᱤᱫ ᱜᱚᱰᱟ ᱠᱚᱨᱮᱫ ᱩᱱᱠᱩ ᱥᱚᱥᱚᱨᱡ ᱠᱟᱠᱚ ᱧᱟᱢᱚᱜᱼᱟ ᱩᱱᱠᱩ ᱠᱚᱞᱤᱧ ᱮᱢᱟ ᱟᱠᱟᱫ ᱠᱚᱣᱟ ᱟᱹᱰᱤ ᱜᱟᱱ ᱟᱭᱢᱟ ᱚᱱᱠᱟᱱ ᱪᱮᱬᱮ ᱢᱮᱱᱟᱜ ᱠᱚᱣᱟ ᱜᱤᱫᱽᱨᱟᱹ ᱥᱚᱢᱚᱭ ᱨᱤᱧ ᱟᱹᱥᱩᱞ ᱵᱟᱲᱟ ᱟᱠᱟᱫ ᱠᱚᱜᱮᱭᱟ ᱪᱤᱠᱟᱹᱛᱮ ᱜᱤᱫᱽᱨᱟᱹ ᱥᱚᱢᱚᱭ ᱨᱮ ᱦᱟᱱᱛᱮ ᱱᱟᱛᱮᱞᱮ ᱪᱟᱞᱟᱜᱼᱟ ᱛᱟᱦᱮᱸᱫ ᱵᱟᱹᱫᱽ ᱥᱮᱫ ᱠᱚᱞᱮ ᱥᱟᱵᱼᱟ ᱚᱱᱠᱟ ᱠᱟᱛᱮᱫ ᱪᱟᱞᱟᱣ ᱠᱟᱛᱮᱫ ᱞᱮ ᱥᱟᱵ ᱠᱚᱣᱟ ᱛᱟᱦᱮᱸᱫ ᱠᱤᱥᱱᱤ ᱪᱮᱬᱮ ᱠᱚ ᱥᱟᱵ ᱞᱟᱹᱜᱤᱫ ᱠᱤᱥᱱᱤ ᱦᱚᱧ ᱟᱹᱥᱩᱞ ᱟᱠᱟᱫᱮᱭᱟ ᱟᱹᱥᱩᱞ ᱞᱮᱫᱮᱭᱟ ᱟᱹᱰᱤᱜᱟᱱ ᱟᱭᱢᱟ ᱪᱮᱬᱮ ᱚᱱᱠᱟᱧ ᱟᱹᱥᱩᱞ ᱟᱠᱟᱫ ᱠᱚᱣᱟ ᱡᱮᱢᱚᱱ ᱩᱱᱠᱩ ᱞᱟᱹᱜᱤᱫ ᱟᱨᱦᱚᱸ ᱤᱭᱟᱹ ᱥᱚᱥᱚᱨᱚᱡ ᱠᱚᱞᱮ ᱯᱟᱸᱡᱟ ᱠᱚᱣᱟ ᱟᱭᱢᱟ ᱫᱟᱠᱟ ᱠᱚᱞᱮ ᱮᱢ ᱵᱟᱲᱟᱣ ᱠᱚᱣᱟ ᱟᱹᱥᱩᱞ ᱠᱟᱛᱮᱫ ᱟᱹᱰᱤ ᱪᱮᱦᱨᱟ ᱪᱮᱨᱚ ᱵᱮᱨᱚ ᱠᱚ ᱨᱟᱜᱟ ᱠᱚ ᱠᱤᱥᱱᱤ ᱪᱮᱬᱮ ᱦᱚᱸ ᱢᱤᱫ ᱫᱷᱟᱣ ᱥᱟᱵ ᱦᱩᱭ ᱞᱮᱱᱟ ᱛᱟᱦᱮᱱ ᱩᱱᱤ ᱟᱹᱥᱩᱞ ᱦᱩᱭ ᱟᱠᱟᱱᱟ ᱛᱟᱦᱮᱱ ᱟᱹᱰᱤ ᱞᱮ ᱫᱚᱦᱚ ᱞᱮᱫᱮᱭᱟ ᱛᱟᱦᱮᱸᱫ ᱛᱟᱭᱚᱢ ᱫᱚ ᱢᱟᱨᱟᱝ ᱠᱟᱛᱮᱫ ᱞᱮ ᱩᱰᱟᱹᱣ ᱩᱰᱟᱹᱣ ᱠᱮᱫᱮᱭᱟᱞᱮ ᱩᱰᱟᱹᱣ ᱠᱮᱫᱮᱭᱟᱞᱮ ᱟᱨ ᱢᱤᱨᱩ ᱪᱮᱬᱮ ᱦᱚᱸ ᱟᱹᱥᱩᱞ ᱞᱮᱫᱮᱭᱟᱞᱮ ᱛᱟᱦᱮᱸᱫ ᱩᱱᱠᱩ ᱠᱚ ᱟᱹᱰᱤ ᱡᱳᱨᱤᱧ ᱠᱩᱥᱤᱭᱟᱠᱚᱣᱟ ᱩᱱᱠᱩ ᱢᱤᱨᱩ ᱪᱮᱬᱮ ᱦᱚᱸᱞᱮ ᱟᱹᱥᱩᱞ ᱞᱮᱫ ᱟᱹᱥᱩᱞ ᱞᱮᱫᱮᱭᱟᱹᱧ ᱟᱨ ᱱᱚᱣᱟ ᱯᱟᱣᱨᱟ ᱢᱟᱞᱮ ᱟᱹᱥᱩᱞ ᱟᱠᱟᱫ ᱠᱚᱜᱮᱭᱟ ᱩᱱᱠᱩᱢᱟ ᱚᱲᱟᱜ ᱨᱮ ᱟᱡᱚ ᱟᱨ ᱜᱤᱫᱽᱨᱟᱹ ᱥᱚᱢᱚᱭ ᱫᱚ ᱩᱱᱠᱩ ᱢᱟᱨᱟᱜ ᱠᱚ ᱢᱟᱨᱟᱜ ᱦᱚᱸ ᱩᱱᱠᱩᱧ ᱠᱩᱥᱤᱭᱟ ᱠᱚᱜᱮᱭᱟ ᱠᱩᱥᱤ ᱦᱚᱸ ᱟᱨ ᱟᱹᱥᱩᱞ ᱫᱚ ᱵᱟᱹᱧ ᱟᱹᱥᱩᱞ ᱟᱠᱟᱫᱟ ᱢᱟᱨᱟᱜ ᱠᱚᱫᱚᱧ ᱧᱮᱞ ᱵᱟᱲᱟᱣ ᱟᱠᱟᱫ ᱠᱚᱜᱮᱭᱟ ᱟᱨ ᱜᱷᱟᱲᱣᱟ ᱠᱚᱦᱚᱸ ᱟᱞᱮ ᱚᱲᱟᱜ ᱠᱚᱨᱮ ᱢᱮᱱᱟᱜ ᱠᱚᱣᱟ ᱟᱭᱢᱟ ᱚᱱᱠᱟᱱ ᱪᱮᱬᱮ ᱠᱚ ᱢᱮᱱᱟᱜ ᱠᱚᱣᱟ ᱟᱫᱚ ᱟᱹᱥᱩᱞ ᱫᱚ ᱢᱤᱨᱩ ᱪᱮᱬᱮ ᱟᱨ ᱯᱟᱣᱨᱟ ᱠᱚᱞᱮ ᱟᱹᱥᱩᱞ ᱟᱠᱟᱫ ᱠᱚᱣᱟ ᱠᱤᱥᱱᱤ ᱠᱚᱧ ᱟᱹᱥᱩᱞ ᱵᱟᱲᱟᱣ ᱟᱠᱟᱫ ᱠᱚᱣᱟ ᱩᱱᱠᱩ ᱜᱤᱧ ᱟᱹᱥᱩᱞ ᱵᱟᱲᱟᱣ ᱟᱠᱟᱫ ᱠᱚᱣᱟ